ᱱᱤᱭᱟᱹ ᱳᱣᱟᱥᱤᱝ ᱢᱮᱥᱤᱱ ᱨᱮᱫᱚ ᱵᱟᱹᱲᱤᱡ ᱫᱤᱠ ᱵᱚᱞᱛᱮ ᱜᱮᱞᱮ ᱡᱮᱢᱚᱱ ᱛᱟᱲᱟᱛᱟᱲᱤ ᱠᱤᱪᱨᱤᱪ ᱥᱚᱵᱚᱫᱚᱜᱼᱟ ᱥᱮᱭ ᱨᱚᱠᱚᱢ ᱟᱹᱰᱤ ᱵᱷᱟᱹᱜᱤ ᱜᱮ ᱠᱤᱱᱛᱩ ᱤᱧᱟᱹᱜ ᱠᱚᱢ ᱥᱚᱢᱚᱭ ᱞᱟᱜᱟᱜ ᱠᱟᱱᱟ ᱚᱱᱟᱦᱚᱸ ᱟᱹᱰᱤ ᱵᱷᱟᱹᱜᱤ ᱜᱮ ᱠᱤᱱᱛᱩ ᱱᱤᱭᱟᱹ ᱱᱤᱭᱟᱹ ᱢᱮᱥᱤᱱᱨᱮ ᱠᱤᱪᱨᱤᱪ ᱥᱚᱵᱚᱫ ᱞᱮᱠᱷᱟᱱ ᱫᱚ ᱠᱤᱪᱨᱤᱡᱽ ᱠᱚ ᱛᱷᱚᱲᱟ ᱨᱚᱝ ᱛᱷᱚᱲᱟ ᱢᱟᱱᱮ ᱠᱤᱪᱨᱤᱪ ᱨᱮᱭᱟᱜ ᱨᱚᱝ ᱠᱚ ᱛᱷᱚᱲᱟ ᱢᱟᱱᱮ ᱤᱭᱟᱹ ᱩᱰᱩᱠᱚᱜ ᱠᱟᱱᱟ ᱛᱟᱨᱯᱚᱨᱮ ᱠᱤᱪᱨᱤᱪ ᱨᱮᱭᱟᱜ ᱛᱩᱞᱟᱹᱢ ᱠᱤᱪᱨᱤᱪ ᱨᱮᱭᱟ ᱥᱩᱛᱟᱹᱢ ᱠᱚ ᱛᱩᱞᱟᱹᱢ ᱠᱚ ᱚᱱᱟ ᱠᱚᱦᱚᱸ ᱛᱩᱫᱩᱜ ᱠᱟᱱᱟ ᱚᱱᱟ ᱠᱤᱪᱨᱤᱪ ᱠᱚ ᱮᱠᱴᱩ ᱵᱟᱹᱲᱤᱡ ᱧᱚᱜᱚᱜ ᱠᱟᱱᱟ ᱟᱨ ᱟᱹᱰᱤ ᱩᱥᱟᱹᱨᱟ ᱚᱲᱟᱡ ᱧᱚᱜᱚᱜ ᱠᱟᱱᱟ ᱚᱱᱟ ᱠᱷᱟᱹᱛᱤᱨᱛᱮ ᱳᱣᱟᱥᱤᱝ ᱢᱮᱥᱤᱱᱨᱮ ᱥᱚᱵᱚᱜ ᱵᱟᱝ ᱠᱟᱛᱮᱫ ᱡᱚᱫᱤ ᱛᱤᱛᱮ ᱥᱚᱵᱚᱫᱚᱜ ᱠᱷᱟᱱ ᱛᱟᱦᱞᱮ ᱠᱤᱪᱨᱤᱪ ᱨᱮᱭᱟᱜ ᱠᱳᱣᱟᱞᱤᱴᱤ ᱟᱹᱰᱤ ᱵᱷᱟᱹᱜᱤ ᱛᱟᱦᱮᱱᱟ ᱟᱨ ᱨᱚᱝ ᱠᱚᱣᱟᱜ ᱠᱳᱣᱟᱞᱤᱴᱤ ᱟᱹᱰᱤ ᱫᱤᱱ ᱴᱤᱠᱟᱹᱜᱼᱟ